ᱤᱧ ᱫᱚ ᱱᱚᱣᱟ ᱡᱷᱟᱲᱠᱷᱚᱸᱰ ᱯᱚᱱᱚᱛ ᱟᱨ ᱵᱮᱝᱜᱚᱞ ᱯᱚᱱᱚᱛ ᱥᱤᱢᱟᱹ ᱴᱚᱴᱷᱟ ᱨᱤᱱᱤᱡ ᱠᱟᱹᱱᱟᱹᱧ ᱚᱱᱟᱛᱮ ᱟᱵᱚ ᱵᱚᱱ ᱵᱟᱰᱟᱭ ᱜᱮᱭᱟ ᱯᱷᱩᱴᱵᱚᱞ ᱫᱚ ᱯᱟᱹᱦᱤᱞ ᱠᱷᱚᱱᱜᱮ ᱱᱚᱣᱟ ᱧᱩᱢ ᱩᱨᱩᱢ ᱠᱷᱮᱹᱞ ᱟᱨ ᱞᱳᱠᱯᱨᱤᱭᱳ ᱠᱷᱮᱞᱚᱰ ᱠᱟᱱᱟ ᱱᱚᱣᱟ ᱠᱷᱮᱞᱚᱰ ᱱᱚᱣᱟ ᱡᱟᱦᱟᱸ ᱵᱮᱝᱜᱚᱞᱨᱮ ᱢᱮᱱᱟᱜ ᱟᱠᱟᱫ ᱠᱚᱣᱟ ᱡᱮᱢᱚᱱ ᱩᱜᱽᱨᱚᱜᱟᱹᱢᱤ ᱴᱟᱹᱞᱤᱜᱚᱸᱡᱽ ᱟᱢᱵᱟᱜᱟᱱ ᱠᱮᱞᱟᱵᱟᱜᱟᱱ ᱱᱩᱠᱩ ᱠᱚᱫᱚ ᱢᱤᱫᱴᱟᱹᱝ ᱧᱩᱢ ᱩᱨᱩᱢ ᱠᱷᱮᱞᱚᱰᱤᱭᱟᱹ ᱨᱮᱱᱟᱜ ᱫᱚᱞ ᱠᱟᱱᱟ ᱟᱨ ᱱᱚᱣᱟ ᱠᱷᱮᱹᱞ ᱠᱚᱫᱚ ᱟᱵᱚ ᱵᱷᱟᱨᱚᱛ ᱫᱤᱥᱚᱢᱨᱮ ᱯᱷᱩᱴᱵᱚᱞ ᱡᱚᱜᱚᱛ ᱨᱮᱫᱚ ᱧᱩᱢ ᱩᱨᱩᱢ ᱠᱚ ᱵᱟᱰᱟᱭᱟ ᱟᱨ ᱱᱩᱠᱩ ᱧᱩᱛᱩᱢᱟᱱ ᱠᱷᱮᱞᱚᱰᱤᱭᱟᱹ ᱫᱚᱞ ᱠᱟᱱᱟ ᱠᱚ ᱟᱨ ᱱᱩᱠᱩᱣᱟᱜ ᱧᱩᱛᱩᱢ ᱫᱚ ᱫᱤᱥᱚᱢ ᱨᱤᱱ ᱦᱚᱲ ᱦᱚᱸᱠᱚ ᱵᱟᱰᱟᱭ ᱟᱠᱟᱫᱼᱟ